ᱚ ᱡᱤᱞᱤᱧ ᱯᱟᱭᱨᱟᱜ ᱞᱟᱹᱜᱤᱫ ᱛᱮᱫᱚ ᱟᱹᱰᱤᱜᱟᱱ ᱠᱷᱟᱴᱟᱣ ᱛᱮᱜᱮ ᱦᱩᱭᱩᱜᱼᱟ ᱡᱤᱞᱤᱧ ᱯᱟᱭᱨᱟᱜ ᱞᱟᱹᱜᱤᱫ ᱦᱤᱥᱟᱹᱵ ᱛᱮᱫᱚ ᱫᱤᱱ ᱦᱤᱞᱳᱜ ᱰᱮᱞᱤ ᱠᱮ ᱰᱮᱞᱤ ᱯᱨᱮᱠᱴᱤᱥ ᱦᱩᱭᱟᱢᱟ ᱢᱟᱱᱮ ᱠᱚᱱᱴᱤᱱᱤᱭᱩ ᱢᱟᱱᱮ ᱢᱤᱫ ᱦᱟᱯᱛᱟ ᱜᱟᱱ ᱫᱚ ᱱᱤᱦᱟᱹᱛᱤ ᱥᱮ ᱵᱟᱨ ᱦᱟᱯᱛᱟ ᱜᱟᱱ ᱫᱚ ᱱᱤᱦᱟᱹᱛᱤ ᱯᱨᱮᱠᱴᱤᱥ ᱞᱮᱱᱟᱜᱮ ᱡᱤᱞᱤᱧᱫᱚᱢ ᱯᱟᱭᱨᱟ ᱫᱟᱲᱮᱭᱟᱜᱼᱟ ᱢᱤᱫ ᱫᱷᱟᱣ ᱨᱮ ᱛᱮᱦᱮᱧᱮᱢ ᱢᱮᱱ ᱜᱚᱫᱟ ᱡᱮ ᱵᱟᱝᱼᱟ ᱡᱤᱞᱤᱧᱤᱧ ᱯᱟᱭᱨᱟᱜᱼᱟ ᱚᱱᱟ ᱢᱮᱱᱛᱮ ᱠᱟᱛᱷᱟ ᱫᱚ ᱵᱟᱭ ᱦᱩᱭ ᱫᱟᱲᱮᱭᱟᱜᱼᱟ ᱰᱮᱞᱤ ᱟᱢ ᱫᱩᱭ ᱜᱷᱚᱱᱴᱟ ᱜᱟᱱ ᱠᱚᱱᱴᱤᱱᱤᱭᱩ ᱯᱟᱭᱨᱟᱜᱼᱛᱮ ᱦᱩᱭᱟᱢᱟ ᱥᱮᱛᱟᱜ ᱨᱮ ᱥᱮᱛᱟᱜ ᱨᱮ ᱰᱮᱞᱤ ᱯᱟᱭᱨᱟᱜ ᱦᱩᱭᱟᱢᱟ ᱡᱤᱞᱤᱧ ᱯᱟᱭᱨᱟᱜ ᱠᱷᱟᱱ ᱫᱚ ᱢᱟᱱᱮ ᱱᱚᱝᱠᱟᱱ ᱮᱠᱥᱟᱨᱥᱟᱭᱤᱡ ᱦᱩᱭᱟᱢᱟ ᱰᱮᱞᱤ ᱥᱮᱛᱟᱜ ᱨᱮ ᱵᱮᱨᱮᱫ ᱠᱟᱛᱮ ᱢᱟᱱᱮ ᱟᱢ ᱫᱩᱭ ᱜᱷᱚᱱᱴᱟ ᱫᱚ ᱠᱚᱱᱴᱤᱱᱤᱭᱩ ᱛᱮ ᱯᱟᱭᱨᱟᱞᱮ ᱮᱱᱟᱝᱜᱮ ᱡᱤᱞᱤᱝ ᱯᱟᱭᱨᱟ ᱨᱮᱱᱟᱜ ᱫᱚ ᱫᱟᱣᱮᱢ ᱧᱟᱢ ᱫᱟᱲᱮᱭᱟᱜᱼᱟ ᱟᱨ ᱵᱟᱝᱠᱷᱟᱱ ᱫᱚ ᱡᱤᱞᱤᱝ ᱫᱚ ᱵᱟᱢ ᱯᱟᱭᱨᱟ ᱫᱟᱲᱮᱭᱟᱜᱼᱟ ᱡᱤᱞᱤᱧ ᱯᱟᱭᱨᱟᱜ ᱢᱟᱲᱟᱝ ᱨᱮᱫᱚ ᱦᱚᱲᱢᱚᱨᱮ ᱠᱟᱹᱡ ᱫᱟᱲᱮ ᱛᱟᱦᱮᱱ ᱫᱚᱨᱠᱟᱨ ᱟᱨ ᱡᱚᱢ ᱠᱟᱛᱮ ᱡᱮᱢᱚᱱ ᱦᱟᱢᱟᱞ ᱦᱚᱲᱢᱚ ᱟᱞᱚ ᱛᱟᱦᱮᱸ ᱠᱚᱜᱼᱢᱟ ᱦᱟᱞᱠᱟ ᱫᱷᱟᱨᱟᱜᱮ ᱦᱚᱲᱢᱚ ᱛᱟᱢ ᱛᱟᱦᱮᱱᱢᱟ ᱡᱟᱦᱟᱸ ᱯᱷᱚᱞ ᱨᱮᱜᱮ ᱠᱟᱭᱨᱟ ᱠᱚ ᱟᱨ ᱵᱟᱠᱷᱟᱱ ᱨᱩᱴᱤ ᱞᱮᱠᱟᱱᱟᱜ ᱡᱚᱢ ᱠᱟᱛᱮ ᱟᱢ ᱯᱟᱭᱨᱟ ᱞᱮᱱᱠᱷᱟᱱ ᱫᱚ ᱟᱹᱰᱤ ᱡᱤᱞᱤᱧᱮᱢ ᱯᱟᱭᱨᱟ ᱫᱟᱲᱮᱭᱟᱜᱼᱟ ᱪᱤᱠᱟᱹᱛᱮ ᱦᱚᱲᱢᱚ ᱨᱮ ᱫᱟᱲᱮᱦᱚᱸ ᱛᱟᱦᱮᱱᱟ ᱟᱨ ᱦᱟᱞᱠᱟᱹᱜᱮᱢ ᱛᱟᱦᱮᱱᱟ ᱦᱚᱲᱢᱚ ᱩᱱᱟᱹᱜ ᱦᱟᱢᱟᱞ ᱵᱟᱢ ᱛᱟᱦᱮᱱᱟ ᱫᱟᱜ ᱪᱮᱛᱟᱱ ᱨᱮᱢ ᱪᱟᱯᱮ ᱫᱟᱲᱮᱭᱟᱜᱼᱟ ᱮᱱᱛᱮ ᱮᱱᱟᱝᱼᱜᱮ ᱡᱤᱞᱤᱧ ᱯᱟᱭᱨᱟᱜ ᱨᱮᱱᱟᱜ ᱫᱚ ᱦᱩᱭ ᱫᱟᱲᱮᱭᱟᱜᱼᱟ ᱡᱤᱞᱤᱧ ᱯᱟᱭᱨᱟ ᱞᱮᱱ ᱞᱟᱹᱜᱤᱫ ᱛᱮᱫᱚ ᱟᱹᱰᱤᱜᱟᱱ ᱯᱨᱮᱠᱴᱤᱥ ᱦᱩᱭᱟᱢᱟ ᱦᱚᱲ ᱠᱚ ᱧᱮᱞᱛᱮ ᱯᱟᱭᱨᱟ ᱜᱚᱫᱟᱹᱧ ᱚᱱᱟ ᱢᱮᱱᱛᱮ ᱠᱟᱛᱷᱟ ᱫᱚ ᱵᱟᱝ ᱠᱟᱱᱟ ᱫᱤᱱ ᱦᱤᱞᱚᱜᱼᱜᱮ ᱯᱨᱮᱠᱴᱤᱥ ᱦᱩᱭᱟᱢᱟ ᱯᱟᱭᱨᱟ ᱯᱟᱭᱨᱟᱛᱮ ᱦᱟᱱᱛᱮ ᱠᱷᱚᱱ ᱱᱟᱛᱮ ᱦᱟᱱᱟᱛᱮ ᱠᱷᱚᱱ ᱦᱟᱱᱛᱮ ᱚᱱᱠᱟ ᱚᱱᱠᱟᱛᱮ ᱯᱨᱮᱠᱴᱤᱥ ᱞᱮᱱᱟᱜᱮ ᱡᱤᱞᱤᱧ ᱛᱮᱫᱚᱢ ᱯᱟᱭᱨᱟ ᱫᱟᱲᱮᱭᱟᱜᱼᱟ